ᱥᱮᱨᱮᱧ ᱤᱧ ᱫᱚ ᱟᱹᱰᱤ ᱡᱚᱨᱤᱧ ᱠᱩᱥᱤᱭᱟᱜᱼᱟ ᱟᱨ ᱥᱟᱨᱟ ᱜᱷᱟᱹᱲᱤᱡ ᱜᱤᱧ ᱥᱮᱨᱮᱧᱟ ᱥᱮᱨᱮᱧ ᱫᱚ ᱞᱟᱹᱭ ᱜᱟᱱᱚᱜᱟ ᱤᱧᱟᱹᱜ ᱡᱤᱣᱤ ᱫᱤᱱᱨᱮ ᱠᱚᱢ ᱥᱮ ᱠᱚᱢ ᱪᱟᱨ ᱜᱷᱚᱱᱴᱟ ᱜᱟᱱ ᱚᱠᱛᱚᱧ ᱮᱢᱟᱜ ᱟ ᱟᱨ ᱥᱮᱨᱮᱧ ᱤᱧ ᱫᱚ ᱟᱭᱢᱟᱞᱮᱠᱟᱛᱮᱧ ᱪᱤᱫᱟ ᱚᱠᱟᱫᱚ ᱟᱸᱡᱚᱢ ᱛᱮ ᱚᱠᱟᱫᱚ ᱚᱞ ᱛᱮ ᱚᱠᱟᱫᱚ ᱞᱟᱹᱭ ᱛᱮ ᱡᱟᱦᱟᱸ ᱥᱮᱨᱮᱧ ᱞᱟᱹᱭᱟᱹᱧᱟᱹ ᱢᱤᱫᱴᱮᱡ ᱨᱟᱦᱟᱭ ᱞᱟᱹᱭᱟᱹᱧᱟᱹ ᱚᱱᱟᱛᱮᱦᱚᱧ ᱪᱤᱫ ᱫᱟᱲᱤᱭᱟᱜ ᱟ ᱥᱮᱨᱮᱧ ᱫᱚ ᱳᱰᱤᱭᱚ ᱨᱮ ᱟᱸᱡᱚᱢᱠᱟᱛᱮᱜ ᱦᱚᱧ ᱪᱤᱫ ᱫᱟᱲᱮᱭᱟᱜᱼᱟ ᱥᱮᱨᱮᱧ ᱪᱤᱫ ᱨᱮᱭᱟᱜ ᱫᱚ ᱟᱭᱢᱟ ᱨᱚᱠᱚᱢ ᱰᱟᱦᱟᱨ ᱢᱮᱱᱟᱜ ᱟ ᱟᱫᱚ ᱡᱟᱹᱥᱛᱤ ᱠᱟᱭ ᱛᱮ ᱟᱸᱡᱚᱢᱛᱮᱜᱤᱧ ᱥᱮᱬᱟᱭᱟ ᱟᱸᱡᱚᱢᱛᱮᱜ ᱵᱮᱥᱴᱷᱤᱠᱤᱧ ᱪᱮᱫ ᱫᱟᱲᱮᱭᱟᱜᱼᱟ